ᱱᱚᱣᱟ ᱡᱷᱟᱲᱠᱷᱚᱸᱰ ᱨᱮ ᱡᱩᱫᱤ ᱠᱷᱮᱞᱳᱱᱰ ᱵᱟᱨᱮᱛᱤᱧ ᱞᱟᱹᱭᱟ ᱮᱱᱠᱷᱟᱱ ᱫᱚ ᱱᱮᱛᱟᱨ ᱫᱚ ᱟᱵᱚ ᱱᱚᱣᱟ ᱡᱷᱟᱲᱠᱷᱚᱸᱰ ᱨᱮ ᱥᱚᱨᱠᱟᱨ ᱦᱚᱸ ᱦᱚᱲ ᱠᱚ ᱥᱟᱯᱚᱴᱮ ᱮᱢ ᱧᱚᱜ ᱮᱢ ᱧᱚᱜ ᱟᱠᱚ ᱠᱟᱱ ᱜᱮᱭᱟ ᱟᱨ ᱡᱟᱦᱟᱸᱭ ᱜᱮ ᱵᱚᱞ ᱮᱱᱮᱡ ᱨᱮ ᱠᱨᱤᱠᱮᱴ ᱮᱱᱮᱡ ᱨᱮ ᱤᱭᱟᱯᱷᱤᱨ ᱡᱟᱦᱟᱸ ᱛᱤᱱᱟᱹᱜ ᱜᱮ ᱚᱞᱤᱢᱯᱤᱠᱥ ᱨᱮᱭᱟᱜ ᱜᱮᱢ ᱠᱚ ᱦᱮᱱᱟᱜᱼᱟ ᱡᱚᱛᱚ ᱠᱚᱨᱮᱜᱮ ᱥᱟᱯᱚᱴᱮ ᱮᱢᱟ ᱠᱚ ᱠᱟᱱ ᱜᱮᱭᱟ ᱟᱨ ᱡᱟᱦᱟᱸᱭ ᱵᱮᱥᱮ ᱠᱷᱮᱞᱮᱫᱼᱟ ᱩᱱᱠᱩ ᱚᱱᱟ ᱚᱱᱟ ᱨᱮᱭᱟᱜ ᱥᱯᱚᱨᱴ ᱠᱤᱴᱥ ᱠᱚᱭ ᱮᱢᱟ ᱠᱚ ᱠᱟᱱᱟ ᱟᱨ ᱩᱱᱠᱩ ᱚᱱᱟ ᱚᱱᱟ ᱦᱚᱛᱮᱫ ᱛᱮ ᱦᱟᱭ ᱞᱮᱵᱷᱮᱞ ᱨᱮᱭᱟᱜ ᱜᱮᱢ ᱦᱚᱸᱠᱚ ᱠᱷᱮᱞ ᱫᱟᱲᱮᱭᱟᱜ ᱠᱟᱱᱟ ᱟᱹᱰᱤᱜᱟᱱ ᱯᱩᱨᱚᱥᱠᱟᱨ ᱦᱚᱸᱠᱚ ᱫᱟᱲᱮᱭᱟᱜ ᱠᱟᱱᱟ ᱡᱟᱦᱟᱸ ᱢᱟᱱᱮ ᱡᱟᱦᱟᱸ ᱱᱚᱣᱟ ᱢᱤᱴᱤᱡ ᱯᱞᱟᱥ ᱯᱚᱸᱭᱮᱱᱴ ᱠᱟᱱᱟ ᱟᱵᱚᱱᱟᱜ ᱥᱚᱨᱠᱟᱨᱟᱜ ᱱᱤᱛᱚᱜ ᱴᱟᱭᱤᱢᱨᱮ